ᱤᱧᱨᱮᱱ ᱵᱚᱭᱦᱟ ᱛᱟᱹᱠᱤᱱ ᱥᱮᱪᱮᱫ ᱯᱩᱨᱟᱹᱣ ᱞᱟᱹᱜᱤᱫ ᱠᱤᱱ ᱠᱷᱚᱡᱟ ᱪᱤᱠᱟᱹᱛᱮ ᱡᱩᱫᱤ ᱟᱢᱟᱜ ᱥᱮᱪᱮᱫ ᱟᱢᱟᱜ ᱯᱟᱲᱦᱟᱣ ᱵᱟᱭ ᱯᱩᱨᱟᱹᱣ ᱞᱮᱱᱠᱷᱟᱱ ᱫᱚ ᱡᱟᱦᱟᱸ ᱨᱮᱜᱮ ᱱᱚᱠᱨᱤ ᱪᱟᱹᱠᱨᱤ ᱦᱚᱸ ᱵᱟᱭ ᱧᱟᱢᱚᱜᱼᱟ ᱟᱨ ᱡᱟᱦᱟᱸ ᱨᱮᱜᱮ ᱢᱤᱫᱴᱮᱱ ᱡᱟᱦᱟᱸ ᱨᱮᱜᱮ ᱞᱟᱠᱪᱟᱨᱟᱱ ᱡᱤᱱᱤᱥ ᱥᱮ ᱡᱟᱦᱟᱸᱭ ᱜᱮ ᱡᱟᱦᱟᱱᱟᱜ ᱦᱚᱲ ᱢᱤᱫᱴᱮᱱ ᱮ ᱠᱩᱞᱤ ᱢᱮᱭᱟ ᱚᱱᱟ ᱦᱚᱸ ᱵᱟᱢ ᱢᱮᱱ ᱫᱟᱲᱮᱭᱟᱜᱼᱟ ᱟᱨ ᱫᱤᱥᱚᱢ ᱦᱚᱭ ᱫᱟᱬᱟ ᱦᱚᱪᱚ ᱢᱮᱭᱟᱭ ᱡᱩᱫᱤ ᱟᱢ ᱟᱢᱟᱜ ᱥᱮᱪᱮᱫ ᱛᱟᱢ ᱮᱢ ᱯᱩᱨᱟᱹᱣ ᱠᱟᱜ ᱠᱷᱟᱱ ᱟᱨ ᱡᱟᱦᱟᱱᱟᱜ ᱜᱮ ᱠᱟᱹᱢᱤ ᱦᱚᱸ ᱩᱫᱩᱜ ᱟᱢᱟᱭ ᱡᱟᱦᱟᱱᱟᱜ ᱜᱮ ᱫᱤᱥᱟᱹ ᱦᱚᱸ ᱢᱤᱫᱴᱮᱱ ᱢᱤᱫ ᱫᱤᱱ ᱦᱤᱞᱳᱜ ᱡᱟᱦᱟᱱᱟᱜ ᱮᱸᱴᱠᱮᱴᱚᱬᱮ ᱨᱮᱢ ᱯᱟᱲᱟᱣ ᱞᱮᱱ ᱠᱷᱟᱱᱮ ᱮᱢᱟᱣᱟᱢᱟᱭ ᱟᱨ ᱡᱟᱦᱟᱸ ᱟᱢᱟᱜ ᱢᱮᱫ ᱮ ᱢᱟᱨᱥᱟᱞ ᱟᱭ ᱛᱟᱢ ᱟᱨ ᱚᱱᱟ ᱥᱟᱶᱛᱮ ᱡᱟᱦᱟᱸ ᱛᱤᱱᱟᱹᱜ ᱜᱮ ᱟᱢ ᱥᱟᱶᱛᱮ ᱵᱚᱭᱦᱟ ᱢᱤᱥᱨᱟ ᱛᱟᱢ ᱠᱚ ᱛᱟᱦᱮᱱᱟ ᱩᱱᱠᱩ ᱦᱚᱸ ᱚᱱᱟ ᱠᱟᱛᱷᱟᱢ ᱞᱟᱹᱭ ᱫᱟᱲᱮᱭᱟᱠᱚᱣᱟ ᱵᱩᱡᱷᱟᱹᱣ ᱫᱟᱲᱮᱭᱟᱠᱚᱣᱟ ᱟᱨ ᱡᱟᱦᱟᱸᱜᱮ ᱚᱲᱟᱜ ᱨᱮ ᱚᱱᱫᱷᱚ ᱵᱤᱥᱥᱟᱥ ᱞᱮᱠᱟᱱᱟᱜ ᱡᱤᱱᱤᱥ ᱦᱩᱭᱩᱜᱼᱟ ᱥᱮ ᱠᱟᱛᱷᱟᱭᱟᱠᱚ ᱚᱱᱟᱦᱚᱸ ᱟᱢᱮᱢ ᱨᱚᱲ ᱨᱩᱣᱟᱹᱲ ᱫᱟᱲᱮᱭᱟᱜᱼᱟ ᱟᱨ ᱵᱟᱨᱦᱮ ᱵᱟᱨᱦᱮ ᱡᱟᱭᱜᱟ ᱨᱮ ᱥᱮᱱ ᱠᱟᱛᱮᱫ ᱟᱢᱟᱜ ᱯᱟᱲᱦᱟᱣ ᱛᱟᱢᱮᱢ ᱯᱩᱨᱟᱹᱣ ᱫᱟᱲᱮᱭᱟᱜᱼᱟ ᱪᱤᱠᱟᱹᱛᱮ ᱱᱤᱛᱚᱜ ᱫᱚ ᱯᱟᱲᱦᱟᱣ ᱵᱟᱝᱠᱷᱟᱱ ᱪᱮᱫ ᱦᱚᱸ ᱵᱟᱢ ᱫᱟᱲᱮᱭᱟᱜᱼᱟ ᱱᱤᱛᱚᱜ ᱫᱚ ᱠᱚᱢᱯᱤᱭᱩᱴᱟᱨ ᱡᱩᱜᱽ ᱰᱤᱡᱤᱴᱟᱞ ᱡᱩᱜᱽ ᱦᱮᱡ ᱠᱟᱱᱟ ᱮᱱᱠᱷᱟᱱ ᱫᱚ ᱚᱱᱟ ᱠᱷᱟᱹᱛᱤᱨ ᱛᱮ ᱯᱟᱲᱦᱟᱣ ᱫᱚ ᱟᱹᱰᱤᱜᱮ ᱫᱚᱨᱠᱟᱨᱚᱜ ᱠᱟᱱᱟ ᱟᱨ ᱚᱱᱟᱫᱚ ᱯᱩᱨᱟᱹᱣ ᱛᱮᱜᱮ ᱟᱹᱰᱤ ᱱᱟᱯᱟᱭᱚᱜᱼᱟ